ᱢᱟᱲᱟᱝ ᱫᱚ ᱤᱧ ᱦᱟᱥᱟ ᱠᱚᱧ ᱞᱟ ᱵᱟᱲᱟᱭᱮᱫ ᱛᱟᱦᱮᱫ ᱤᱱᱟᱹᱛᱟᱭᱚᱢ ᱤᱴᱟᱹ ᱡᱩᱲᱟᱣ ᱠᱚᱧ ᱪᱮᱫ ᱠᱮᱜᱼᱟ ᱤᱱᱟᱹᱛᱟᱭᱚᱢᱛᱮ ᱯᱞᱚᱥᱴᱚᱨ ᱠᱚ ᱥᱮᱱᱴᱨᱤᱝ ᱠᱚ ᱨᱚᱰ ᱵᱮᱱᱰᱟᱨ ᱠᱚ ᱚᱲᱟᱜ ᱠᱚᱧ ᱵᱮᱱᱟᱣᱮᱫ ᱛᱟᱦᱮᱫ ᱠᱟᱦᱱᱤ ᱠᱚᱧ ᱵᱮᱱᱟᱣᱮᱫ ᱛᱟᱦᱮᱫ ᱟᱜ ᱜᱮ ᱡᱚᱛᱚᱧ ᱫᱟᱲᱮᱭᱟᱜ ᱛᱟᱦᱮᱫ ᱡᱚᱛᱚᱜᱮ ᱤᱧ ᱛᱮᱜᱮᱧ ᱠᱟᱹᱢᱤ ᱛᱟᱦᱮᱫ ᱦᱚᱲ ᱠᱚᱫᱚ ᱵᱟᱝᱼᱤᱧ ᱞᱟᱜᱟᱣ ᱠᱚ ᱛᱟᱦᱮᱫ ᱪᱟᱥᱵᱟᱥ ᱦᱟᱱᱟ ᱱᱟᱣᱟ ᱱᱟᱱᱟ ᱦᱩᱱᱟᱹᱨᱟᱜ ᱞᱮᱠᱟᱱᱟᱜ ᱚᱱᱠᱟᱱᱟᱜ ᱡᱚᱛᱚ ᱤᱧᱛᱮᱜᱮᱧ ᱠᱟᱹᱢᱤ ᱠᱟᱱ ᱛᱟᱦᱮᱫ ᱱᱮᱛᱟᱨ ᱵᱚᱭᱚᱥ ᱤᱫᱤᱭᱮᱱᱛᱮ ᱠᱟᱹᱢᱤ ᱠᱚ ᱵᱟᱝ ᱫᱟᱲᱮᱭᱟᱜ ᱠᱟᱱᱛᱮ ᱱᱤᱛᱚᱜ ᱫᱚ ᱦᱚᱲ ᱪᱮᱛᱟᱱᱨᱮ ᱠᱟᱹᱢᱤ ᱨᱮᱱᱟᱜ ᱵᱚᱨᱥᱟ ᱦᱩᱭᱩᱜ ᱠᱟᱱᱟ ᱟᱫᱚ ᱱᱤᱡᱮ ᱫᱟᱲᱮ ᱱᱤᱡᱮᱨ ᱨᱟᱜ ᱜᱮ ᱫᱟᱲᱮ ᱠᱟᱹᱢᱤᱛᱮ ᱫᱟᱲᱮ ᱦᱩᱭᱩᱜ ᱠᱟᱱ ᱛᱟᱦᱮᱸ ᱠᱟᱱᱟ ᱥᱤᱭᱚᱜ ᱠᱚ ᱞᱟᱼᱠᱷᱩᱥᱭᱟᱹᱣ ᱠᱚ ᱵᱟᱫᱷᱟ ᱵᱟᱲᱮ ᱠᱚᱨᱮᱫ ᱯᱳᱼᱞᱟ ᱠᱚ ᱰᱟᱝᱨᱤ ᱜᱩᱯᱤ ᱠᱚ ᱡᱚᱛᱚ ᱞᱮᱠᱟᱱ ᱠᱟᱹᱢᱤ ᱱᱤᱡᱮᱛᱮᱜᱮ ᱠᱚᱨᱟᱣ ᱦᱩᱭᱩᱜ ᱠᱟᱱ ᱛᱟᱦᱮᱸ ᱱᱤᱛᱚᱜ ᱦᱟᱲᱟᱢ ᱵᱚᱭᱚᱥ ᱨᱮᱫᱚ ᱦᱚᱲ ᱵᱷᱚᱨᱥᱟᱜᱮ ᱦᱚᱲ ᱜᱮᱞᱮ ᱠᱚᱥᱟᱢᱩᱫᱤᱭᱮᱫ ᱠᱚᱣᱟ ᱟᱱᱟᱴ ᱨᱮᱜᱮ ᱢᱮᱱᱟᱜ ᱞᱮᱭᱟ